ᱨᱮᱥᱴᱩᱨᱮᱱᱴ ᱵᱟᱹᱵᱩ ᱤᱧ ᱡᱟᱦᱟᱸ ᱫᱚᱥ ᱴᱤ ᱨᱩᱴᱤ ᱤᱧ ᱳᱰᱟᱨ ᱞᱮᱫ ᱫᱚ ᱫᱚᱥ ᱴᱤ ᱨᱩᱴᱤ ᱫᱚ ᱵᱟᱝ ᱞᱮᱠ ᱟ ᱧ ᱠᱟᱱᱟ ᱵᱟᱨᱭᱟ ᱨᱩᱴᱤ ᱠᱚᱢ ᱠᱟᱛᱮ ᱟᱴ ᱴᱤ ᱨᱩᱴᱤ ᱤᱢᱟᱹᱧ ᱢᱮ